ᱯᱩᱞᱤᱥ ᱟᱢᱟᱜ ᱴᱚᱴᱷᱟᱨᱮ ᱵᱟᱹᱲᱤᱡ ᱠᱟᱹᱢᱤ ᱟᱨ ᱫᱟᱹᱵᱽ ᱪᱤᱠᱟᱹᱛᱮᱢ ᱥᱟᱢᱲᱟᱣᱟ ᱟᱢᱟᱜ ᱴᱚᱴᱷᱟᱨᱮ ᱵᱟᱹᱲᱤᱡ ᱠᱟᱹᱢᱤ ᱠᱚ ᱦᱩᱭ ᱞᱮᱱᱠᱷᱟᱱ ᱟᱢ ᱥᱚᱝᱜᱮ ᱥᱚᱝᱜᱮ ᱜᱮ ᱯᱩᱞᱤᱥ ᱴᱷᱮᱱ ᱞᱟᱹᱭ ᱦᱩᱭᱩᱜ ᱛᱟᱢᱟ ᱟᱢᱟᱜ ᱫᱟᱹᱵᱤ ᱥᱚᱫᱚᱨ ᱦᱩᱭᱩᱜ ᱛᱟᱢᱟ ᱵᱟᱝ ᱵᱚᱛᱚᱨ ᱠᱟᱛᱮ ᱪᱟᱞᱟᱣ ᱠᱟᱛᱮ ᱟᱢ ᱞᱟᱹᱭ ᱦᱩᱭᱩᱜ ᱛᱟᱢᱟ ᱵᱮᱥᱟᱢᱚᱨᱤᱠ ᱱᱟᱜᱟᱨᱤᱭᱟᱹ ᱠᱚ ᱨᱩᱠᱷᱤᱭᱟᱹ ᱴᱷᱟᱶ ᱫᱚ ᱱᱚᱝᱠᱟ ᱠᱤᱪᱷᱩ ᱠᱚ ᱩᱛᱱᱟᱹᱣ ᱞᱟᱹᱠᱛᱤᱜ ᱠᱟᱱᱟ ᱡᱟᱦᱟᱸ ᱞᱮᱠᱟ ᱩᱱᱠᱩ ᱵᱟᱹᱲᱤᱡ ᱦᱚᱲ ᱠᱚ ᱞᱟᱹᱜᱤᱫ ᱵᱟᱹᱲᱤᱡ ᱦᱚᱲ ᱠᱚ ᱟᱹᱰᱤ ᱡᱚᱨ ᱥᱟᱹᱥᱛᱤ ᱠᱚ ᱧᱟᱢ ᱢᱟ ᱟᱨ ᱯᱩᱞᱤᱥ ᱴᱷᱮᱱ ᱠᱷᱚᱱ ᱟᱞᱚ ᱠᱚ ᱨᱩᱠᱷᱭᱟᱹ ᱟᱞᱚ ᱠᱚ ᱧᱟᱢ ᱢᱟ ᱟᱨ ᱩᱱᱠᱩ ᱫᱚ ᱫᱤᱱᱮᱨ ᱯᱚᱨ ᱫᱤᱱ ᱱᱚᱝᱠᱟ ᱦᱚᱲ ᱥᱟᱹᱥᱭᱟᱹᱣ ᱠᱟᱛᱮ ᱠᱚ ᱛᱟᱦᱮᱱ ᱠᱟᱱᱟ ᱪᱤᱠᱟᱹᱛᱮ ᱱᱚᱣᱟ ᱠᱚ ᱱᱚᱣᱟ ᱠᱚ ᱨᱩᱠᱷᱭᱟᱹ ᱞᱟᱹᱜᱤᱫ ᱛᱮᱜᱮ ᱟᱵᱚ ᱫᱚ ᱯᱩᱞᱤᱥ ᱴᱷᱮᱱ ᱡᱟᱱᱟᱣ ᱦᱩᱭᱩᱜ ᱛᱟᱵᱚᱱᱟ ᱟᱨ ᱡᱟᱦᱟᱸ ᱨᱮᱱᱟᱜ ᱚᱱᱟ ᱨᱩᱠᱷᱤᱭᱟᱹ ᱨᱮᱱᱟᱜ ᱫᱟᱭᱤᱛᱛᱚ ᱱᱤᱛᱚᱜ ᱫᱚ ᱟᱠᱚ ᱴᱷᱮᱱ ᱜᱮ ᱛᱟᱦᱮᱱᱟ ᱚᱱᱟᱛᱮ ᱟᱵᱚ ᱥᱟᱱᱟᱢᱟᱜ ᱜᱮ ᱡᱟᱦᱟᱱᱟᱜ ᱡᱟᱦᱟᱸ ᱪᱤᱠᱟᱹ ᱞᱮᱱᱠᱷᱟᱱ ᱯᱩᱞᱤᱥ ᱴᱷᱮᱱ ᱞᱟᱹᱭ ᱫᱚ ᱡᱟᱹᱨᱩᱲ ᱜᱮᱭᱟ